ᱛᱮᱦᱮᱧ ᱱᱚᱣᱟ ᱨᱮ ᱟᱞᱮ ᱵᱟᱯᱞᱟ ᱚᱲᱟᱜ ᱚᱱᱟ ᱵᱚᱦᱨᱟᱜᱚᱲᱟ ᱥᱮᱱᱞᱮ ᱪᱟᱞᱟᱜ ᱚᱱᱟ ᱞᱟᱹᱜᱤᱫ ᱚᱱᱟ ᱞᱟᱹᱜᱤᱫ ᱟᱞᱮ ᱢᱤᱫᱴᱟᱝ ᱥᱮᱢᱩ ᱞᱮ ᱵᱩᱠᱟᱠᱟᱫᱼᱟ ᱟᱨ ᱚᱱᱟ ᱟᱞᱮ ᱫᱚᱥ ᱡᱚᱱ ᱞᱮ ᱪᱟᱞᱟᱜ ᱞᱟᱹᱜᱤᱫ ᱟᱞᱮ ᱡᱚᱛᱚ ᱯᱚᱨᱤᱵᱟᱨ ᱟᱨ ᱚᱱᱟ ᱠᱟᱨᱚᱱᱛᱮ ᱟᱞᱮ ᱛᱮᱦᱮᱧ ᱢᱤᱫᱴᱟᱹᱝ ᱜᱟᱹᱰᱤ ᱞᱮ ᱟᱠᱟᱫᱼᱟ ᱟᱨ ᱚᱱᱟ ᱥᱮᱱᱚᱜ ᱞᱟᱹᱜᱤᱫ ᱟᱞᱮ ᱥᱩᱵᱤᱫᱷᱟ ᱞᱮ ᱠᱷᱚᱡᱟᱠᱟᱫᱼᱟ ᱛᱟᱠᱤ ᱟᱞᱮ ᱥᱮᱱᱚᱜ ᱟᱨ ᱦᱤᱡᱩᱜ ᱨᱮᱭᱟᱜ ᱠᱳᱱᱳ ᱮᱴᱠᱮᱴᱚᱬᱮ ᱟᱞᱚ ᱦᱩᱭᱩᱜᱼᱢᱟ ᱟᱨ ᱪᱮᱫᱟᱜ ᱠᱤ ᱟᱞᱮ ᱥᱟᱺᱜᱤᱧ ᱞᱮ ᱥᱮᱱᱚᱜ ᱠᱟᱱᱟ ᱚᱱᱟ ᱞᱟᱹᱜᱤᱫ ᱟᱞᱮ ᱫᱚ ᱥᱚᱸᱜᱮ ᱵᱟᱞᱮ ᱦᱮᱡᱽ ᱨᱩᱣᱟᱹᱲ ᱫᱟᱲᱮᱭᱟᱜᱼᱟ ᱚᱱᱟ ᱞᱟᱹᱜᱤᱫ ᱛᱮᱦᱮᱧ ᱞᱮ ᱥᱮᱱᱚᱜ ᱠᱟᱱᱟ ᱟᱨ ᱥᱮᱱᱚᱜᱼᱟᱞᱮ ᱟᱨᱦᱚᱸ ᱜᱟᱯᱟᱞᱮ ᱦᱤᱡᱩᱜᱼᱟ ᱚᱱᱟ ᱞᱟᱹᱜᱤᱫ ᱟᱞᱮ ᱜᱟᱹᱰᱤ ᱨᱮᱡᱟᱜ ᱵᱮᱵᱚᱥᱛᱟ ᱞᱮ ᱠᱷᱚᱡᱟᱠᱟᱜᱼᱟ ᱟᱨ ᱱᱤᱡᱽ ᱟᱞᱮ ᱞᱮ ᱪᱞᱟᱜᱼᱟ ᱟᱨᱞᱮ ᱦᱤᱡᱩᱜ ᱨᱮᱭᱟᱜ ᱚᱥᱩᱵᱤᱫᱷᱟ ᱟᱞᱚ ᱦᱩᱭᱩᱜ ᱢᱟ ᱟᱞᱮ ᱱᱤᱡᱮ ᱵᱮᱵᱚᱥᱛᱷᱟ ᱠᱟᱛᱮᱫ ᱞᱮ ᱪᱟᱞᱟᱜ ᱠᱷᱟᱱ ᱠᱳᱱᱳ ᱮᱴᱠᱮᱴᱚᱬᱮ ᱵᱟᱭ ᱛᱟᱦᱮᱱᱟ ᱡᱟᱦᱟᱸᱞᱮᱠᱟ ᱞᱮ ᱪᱟᱞᱟᱣ ᱟᱠᱟᱱᱟ ᱚᱱᱠᱟᱞᱮ ᱦᱮᱡᱽ ᱨᱩᱣᱟᱹᱲ ᱫᱟᱲᱮᱭᱟᱜᱼᱟ ᱚᱱᱟ ᱞᱟᱹᱜᱤᱫ ᱛᱮ ᱟᱞᱮ ᱛᱮᱦᱮᱧ ᱫᱚ ᱜᱟᱹᱰᱤ ᱞᱮ ᱵᱮᱵᱚᱥᱛᱷᱟ ᱟᱠᱟᱫᱼᱟ ᱩᱱᱟᱹᱜ ᱡᱷᱟᱹᱞ ᱪᱟᱞᱟᱣ ᱨᱮᱭᱟᱜ ᱮᱴᱠᱮᱴᱚᱬᱮ ᱛᱟᱦᱮᱱᱟᱥᱮ ᱚᱱᱟ ᱠᱟᱨᱚᱱ ᱛᱮ ᱛᱮᱦᱮᱧ ᱟᱞᱮ ᱜᱟᱹᱰᱤ ᱵᱮᱵᱚᱥᱛᱷᱟᱞᱮ ᱫᱚᱦᱚᱣ ᱟᱠᱟᱫᱟ ᱟᱨ ᱡᱚᱛᱚ ᱯᱚᱨᱤᱵᱟᱨ ᱞᱮ ᱪᱟᱞᱟᱜ ᱠᱟᱱᱟ ᱛᱟᱠᱤ ᱟᱞᱮ ᱦᱤᱡᱩᱜᱼᱥᱮᱱᱚᱜ ᱨᱮ ᱠᱳᱱᱳ ᱮᱴᱠᱮᱴᱚᱬᱮ ᱟᱞᱚ ᱦᱩᱭᱩᱜ ᱛᱟᱞᱮᱢᱟ